ᱤᱧ ᱢᱤᱫᱴᱮᱡ ᱠᱟᱛᱷᱟᱧ ᱞᱟᱹᱭᱮᱫᱟ ᱡᱮ ᱥᱮᱨᱮᱧ ᱵᱤᱥᱚᱭᱛᱮ ᱡᱮ ᱡᱚᱛᱚ ᱦᱚᱲᱤᱧ ᱵᱟᱲᱟᱭ ᱚᱪᱚᱭᱮᱫ ᱯᱮᱭᱟ ᱡᱮ ᱤᱧᱫᱚ ᱥᱮᱨᱮᱧ ᱫᱚ ᱞᱟᱦᱟ ᱛᱮᱭᱟᱜ ᱵᱩᱲᱦᱤᱼᱦᱟᱲᱟᱢ ᱡᱮᱴᱟᱠᱚ ᱥᱮᱨᱮᱧ ᱫᱚᱝ ᱞᱟᱜᱽᱬᱮ ᱫᱚᱝ ᱞᱟᱜᱽᱬᱮ ᱥᱚᱦᱨᱟᱭ ᱵᱟᱦᱟ ᱫᱚ ᱚᱱᱟ ᱦᱚᱧ ᱠᱩᱥᱤᱭᱟᱜᱼᱟ ᱟᱨ ᱱᱤᱛᱳᱜ ᱡᱮᱴᱟ ᱦᱩᱭᱩᱜ ᱠᱟᱱᱟ ᱞᱳᱠ ᱥᱚᱝᱜᱤᱛ ᱥᱟᱝᱥᱠᱨᱤᱛᱤᱠ ᱦᱚᱲᱛᱮ ᱠᱤᱢᱵᱟ ᱵᱟᱝᱞᱟᱛᱮ ᱡᱮᱴᱟ ᱠᱚ ᱥᱮᱨᱮᱧ ᱚᱪᱚᱜ ᱚᱱᱩᱥᱴᱷᱟᱱ ᱥᱮᱨᱮᱧ ᱯᱨᱳᱜᱨᱟᱢ ᱥᱮᱨᱮᱧ ᱚᱱᱟ ᱦᱚᱧ ᱠᱩᱥᱤᱭᱟᱜᱼᱟ ᱟᱨ ᱚᱱᱟᱧ ᱠᱩᱥᱤᱭᱟᱜᱼᱟ ᱤᱧᱫᱚ ᱥᱮᱨᱮᱧ ᱵᱚᱞᱛᱮ ᱜᱮ ᱡᱚᱛᱚ ᱜᱮᱧ ᱠᱩᱥᱤᱭᱟᱜᱼᱟ ᱤᱧᱫᱚ ᱟᱨ ᱞᱳᱠᱥᱚᱝᱜᱤᱛ ᱥᱮᱨᱮᱧ ᱡᱮᱢᱚᱱ ᱯᱨᱳᱜᱨᱟᱢ ᱥᱮᱨᱮᱧ ᱞᱳᱠᱥᱚᱝᱜᱤᱛ ᱞᱳᱠ ᱥᱚᱝᱜᱤᱤᱛ ᱥᱟᱝᱥᱠᱨᱤᱛ ᱚᱱᱩᱥᱴᱷᱟᱱ ᱥᱮᱨᱮᱧ ᱤᱥᱠᱩᱞ ᱠᱚᱞᱮᱡᱽ ᱠᱚᱨᱮ ᱠᱚ ᱥᱮᱨᱮᱧ ᱚᱪᱚᱜ ᱚᱱᱟ ᱦᱚᱧ ᱠᱩᱥᱤᱭᱟᱜᱼᱟ ᱞᱟᱦᱟ ᱛᱮᱭᱟᱜ ᱯᱤᱞᱪᱩ ᱵᱩᱰᱷᱤ ᱯᱤᱞᱪᱩ ᱦᱟᱲᱟᱢ ᱦᱟᱲᱟᱢ ᱚᱱᱮ ᱡᱮᱴᱟ ᱥᱮᱨᱮᱧ ᱢᱮᱱᱟᱜᱼᱟ ᱫᱚᱝ ᱞᱟᱜᱽᱬᱮ ᱥᱚᱦᱨᱟᱭ ᱵᱟᱦᱟ ᱚᱱᱟ ᱦᱚᱧ ᱠᱩᱥᱤᱭᱟᱜᱼᱟ ᱟᱨ ᱱᱤᱛᱚᱜ ᱡᱮᱴᱟ ᱥᱮᱨᱮᱧᱚᱜ ᱠᱟᱱᱟ ᱮᱞᱵᱚᱢ ᱨᱮᱭᱟᱜ ᱡᱮᱴᱟ ᱠᱚ ᱥᱮᱨᱮᱧᱮᱫᱟ ᱥᱤᱱᱮᱢᱟ ᱮᱞᱵᱟᱢ ᱨᱮᱭᱟᱜ ᱚᱱᱟ ᱦᱚᱧ ᱠᱩᱥᱤᱭᱟᱜᱼᱟ ᱟᱨ ᱤᱧᱫᱚ ᱥᱮᱨᱮᱧ ᱵᱚᱞᱛᱮ ᱡᱚᱛᱚ ᱜᱮᱧ ᱠᱩᱥᱤᱭᱟᱜᱼᱟ ᱤᱧᱫᱚ ᱥᱮᱨᱮᱧ ᱫᱚ ᱤᱧᱫᱚ ᱯᱨᱤᱭᱳ ᱡᱤᱱᱤᱥ ᱠᱟᱱᱟ ᱤᱧᱫᱚ ᱥᱮᱨᱮᱧ ᱫᱚ ᱵᱚᱞᱮ ᱯᱨᱤᱭᱳ ᱱᱤᱡᱮᱨ ᱡᱤᱱᱤᱥ ᱞᱮᱠᱟᱹᱧ ᱵᱩᱡᱷᱟᱹᱣᱟ